ᱤᱧ ᱩᱠᱩ ᱫᱟᱱᱟᱝ ᱠᱷᱚᱱ ᱪᱮᱬᱮᱭᱟᱜ ᱨᱟᱜ ᱤᱧ ᱟᱸᱡᱚᱢ ᱟᱠᱟᱫᱟ ᱟᱨ ᱪᱮᱬᱮᱭᱟᱜ ᱨᱟᱜ ᱟᱸᱡᱚᱢ ᱠᱟᱛᱮᱜ ᱱᱚᱣᱟ ᱥᱮᱨᱣᱟᱱ ᱨᱮ ᱟᱹᱰᱤ ᱜᱮ ᱥᱮᱨᱮᱧ ᱨᱟᱦᱟ ᱟᱵᱚᱣᱟᱜ ᱚᱱᱚᱲᱦᱮᱸ ᱨᱮ ᱟᱨ ᱥᱮᱨᱮᱧ ᱨᱮ ᱢᱮᱱᱟᱜᱼᱟ ᱟᱨ ᱱᱚᱣᱟᱜᱮ ᱛᱩᱞᱩᱪ ᱟᱠᱟᱱᱟ